ᱟᱵᱚ ᱵᱷᱟᱨᱚᱛ ᱫᱤᱥᱚᱢ ᱯᱷᱩᱨᱜᱟᱹᱞ ᱞᱟᱦᱟᱨᱮ ᱤᱥᱴ ᱤᱱᱰᱤᱭᱟ ᱠᱳᱢᱯᱟᱱᱤ ᱟᱵᱚ ᱵᱷᱟᱨᱚᱛ ᱫᱤᱥᱚᱢ ᱨᱮ ᱦᱮᱡ ᱠᱟᱛᱮᱫ ᱟᱵᱚ ᱥᱟᱱᱛᱟᱲ ᱠᱚ ᱪᱮᱛᱟᱱ ᱟᱹᱰᱤ ᱱᱟᱦᱟᱪᱟᱨ ᱠᱚ ᱪᱟᱹᱞᱩᱭᱮᱫ ᱛᱟᱦᱮᱸᱱᱟ ᱟᱵᱚ ᱥᱟᱱᱛᱟᱲ ᱠᱚᱣᱟᱜ ᱡᱩᱢᱤ ᱡᱟᱭᱜᱟ ᱠᱚ ᱦᱟᱢᱮᱴᱮᱫ ᱠᱟᱱ ᱛᱟᱦᱮᱸᱱᱟ ᱟᱨ ᱥᱟᱱᱛᱟᱲ ᱠᱚᱣᱟᱜ ᱡᱩᱢᱤ ᱡᱟᱭᱜᱟᱨᱮ ᱱᱤᱞ ᱠᱚᱨ ᱠᱚ ᱪᱟᱥ ᱮᱫ ᱠᱟᱱ ᱛᱟᱦᱮᱸᱱᱟ ᱚᱱᱟ ᱱᱤᱞ ᱠᱚᱨ ᱪᱟᱥ ᱠᱟᱛᱮᱜ ᱟᱭᱢᱟ ᱠᱷᱟᱡᱱᱟ ᱠᱚ ᱟᱫᱟᱭᱮᱫ ᱠᱟᱱ ᱛᱟᱦᱮᱸᱱᱟ ᱟᱨ ᱥᱟᱱᱛᱟᱲ ᱠᱚᱫᱚ ᱩᱱᱠᱩ ᱴᱷᱮᱡ ᱠᱟᱹᱢᱤ ᱠᱟᱛᱮᱫ ᱚᱱᱟ ᱠᱟᱹᱢᱤ ᱨᱮᱭᱟᱜ ᱩᱱᱠᱩᱣᱟᱜ ᱠᱷᱮᱛ ᱨᱮᱭᱟᱜ ᱠᱟᱹᱢᱤ ᱠᱟᱛᱮᱫ ᱚᱱᱟ ᱠᱟᱹᱢᱤ ᱠᱟᱹᱢᱤᱭᱟᱠᱚ ᱠᱷᱮᱛᱨᱮ ᱚᱱᱟ ᱠᱟᱛᱮᱫ ᱡᱟᱦᱟᱸ ᱟᱨᱡᱟᱣᱚᱜᱼᱟ ᱚᱱᱟ ᱫᱚ ᱯᱮ ᱦᱟᱹᱴᱤᱧ ᱨᱮᱠᱚ ᱦᱟᱹᱴᱤᱧᱮᱫ ᱠᱟᱱ ᱛᱟᱦᱮᱸᱱᱟ ᱟᱨ ᱚᱱᱟ ᱯᱮ ᱦᱟᱹᱴᱤᱧ ᱨᱮᱫᱚ ᱡᱟᱦᱟᱸᱭᱟᱜ ᱠᱷᱮᱛ ᱠᱟᱱᱟ ᱩᱱᱤ ᱢᱟᱹᱞᱤᱠ ᱠᱚ ᱮᱢᱟᱭ ᱠᱟᱱ ᱛᱟᱦᱮᱸᱱᱟ ᱢᱤᱫ ᱵᱷᱟᱜ ᱟᱨ ᱢᱤᱫ ᱵᱷᱟᱜ ᱦᱟᱛᱟᱣᱮᱫ ᱛᱟᱦᱮᱸᱱᱟ ᱟᱨ ᱤᱥᱴ ᱤᱱᱰᱤᱭᱟ ᱠᱳᱢᱯᱟᱱᱤ ᱨᱮᱱ ᱡᱟᱦᱟᱸᱭ ᱩᱱᱠᱩ ᱠᱚ ᱮᱢᱟ ᱠᱚ ᱠᱟᱱ ᱛᱟᱦᱮᱸᱱᱟ ᱚᱱᱟᱛᱮ

ᱛᱤᱞᱠᱟᱹ ᱢᱟᱹᱡᱷᱤ ᱩᱱᱠᱩ ᱫᱚ ᱵᱷᱚᱜᱽᱱᱟᱰᱤ ᱟᱹᱛᱩ ᱥᱟᱱᱛᱟᱞ ᱵᱤᱫᱽᱨᱳᱦᱚ ᱠᱚ ᱮᱦᱚᱵ ᱞᱮᱫᱟ ᱟᱨ ᱚᱱᱟ ᱛᱟᱭᱚᱢ ᱜᱮ ᱩᱱᱤᱥᱥᱚ ᱥᱟᱛᱪᱚᱞᱞᱤᱥ ᱥᱟᱞᱨᱮ ᱟᱵᱚᱣᱟᱜ ᱫᱤᱥᱚᱢ ᱯᱷᱩᱨᱜᱟᱹᱞ ᱞᱮᱱᱟ